ᱟᱞᱮ ᱯᱚᱥᱪᱤᱢᱵᱚᱝᱜᱚ ᱯᱚᱱᱚᱛ ᱨᱮ ᱱᱟᱱᱟ ᱨᱚᱠᱚᱢ ᱟᱹᱰᱤ ᱟᱹᱰᱤ ᱞᱮᱠᱟᱱ ᱞᱟᱭᱞᱟᱠᱪᱟᱨ ᱟᱨ ᱯᱚᱨᱚᱵᱽ ᱯᱚᱨᱥᱤ ᱢᱮᱱᱟᱜ ᱛᱟᱵᱚᱱᱟ ᱢᱮᱱᱠᱷᱟᱱ ᱦᱚᱲ ᱦᱚᱯᱚᱱᱟᱜ ᱫᱚ ᱱᱟᱱᱟ ᱨᱚᱠᱚᱢ ᱮᱱᱮᱡ ᱥᱤᱨᱤᱧ ᱟᱨ ᱨᱚᱲ ᱞᱟᱸᱫᱟ ᱦᱮᱱᱟᱜ ᱛᱟᱵᱚᱱᱟ ᱟᱨ ᱯᱚᱨᱚᱵᱽ ᱯᱩᱲᱥᱤ ᱦᱚᱸ ᱦᱮᱱᱟᱜ ᱛᱟᱵᱚᱱᱟ ᱡᱮᱢᱚᱱ ᱵᱟᱦᱟ ᱥᱚᱨᱦᱟᱭ ᱵᱟᱯᱞᱟ ᱵᱷᱟᱸᱰᱟᱱ ᱦᱮᱸ ᱮᱱᱮᱡ ᱥᱮᱨᱮᱧ ᱦᱚᱸ ᱵᱷᱟᱜᱽ ᱵᱷᱟᱜᱽ ᱦᱮᱱᱟᱜ ᱛᱟᱵᱚᱱᱟ ᱡᱮᱢᱚᱱ ᱵᱟᱯᱞᱟᱨᱮ ᱫᱚᱝ ᱵᱚᱱ ᱮᱱᱮᱡᱚᱜᱼᱟ ᱟᱨ ᱥᱚᱨᱦᱟᱭ ᱨᱮᱫᱚ ᱥᱚᱨᱦᱟᱭ ᱞᱮᱠᱟᱵᱚᱱ ᱮᱱᱮᱡᱟ ᱵᱟᱦᱟ ᱨᱮᱫᱚ ᱞᱮᱭᱚᱝ ᱮᱱᱮᱡ ᱛᱮᱵᱚᱱ ᱱᱟᱭᱠᱮ ᱵᱚᱱ ᱤᱫᱤ ᱦᱚᱴᱚ ᱠᱟᱭᱟ ᱟᱨᱦᱚᱸ ᱵᱚᱱ ᱟᱹᱜᱩᱭᱮᱭᱟ ᱟᱨ ᱫᱟᱸᱥᱟᱭ ᱥᱚᱢᱚᱭ ᱫᱚ ᱫᱟᱸᱥᱟᱭ ᱠᱚ ᱮᱱᱮᱡᱼᱟ ᱟᱵᱚ ᱦᱚᱲ ᱦᱚᱯᱚᱱ ᱫᱚ ᱱᱟᱱᱟ ᱨᱚᱠᱚᱢ ᱟᱹᱰᱤ ᱟᱹᱰᱤ ᱞᱮᱠᱟᱱ ᱞᱮᱛᱟᱲ ᱦᱮᱱᱟᱜ ᱛᱟᱵᱚᱱᱟ ᱢᱮᱱᱠᱷᱟᱱ ᱱᱚᱣᱟ ᱞᱮᱛᱟᱲ ᱡᱩᱫᱤ ᱟᱵᱚᱱ ᱵᱟᱹᱵᱚᱱ ᱱᱤᱛᱚᱜ ᱵᱚᱱ ᱥᱟᱵ ᱨᱟᱠᱟᱵ ᱠᱷᱟᱱ ᱟᱵᱚᱨᱮᱱ ᱜᱤᱫᱟᱹᱨ ᱯᱤᱫᱟᱹᱨ ᱫᱚ ᱛᱟᱭᱚᱢ ᱫᱟᱨᱟᱢ ᱫᱚ ᱪᱤᱠᱟᱹ ᱛᱮᱠᱚ ᱥᱟᱵ ᱥᱮᱠᱚ ᱪᱮᱫᱟ ᱟᱵᱚ ᱱᱚᱣᱟ ᱜᱮᱵᱚᱱ ᱡᱚᱛᱚᱵᱩ ᱟᱵᱩ ᱪᱤᱠᱟᱹᱛᱮᱵᱚᱱ ᱱᱚᱣᱟ ᱥᱚᱢᱟᱡᱽ ᱟᱵᱚᱣᱟᱜ ᱦᱚᱲ ᱥᱚᱢᱟᱡᱽ ᱵᱚᱱ ᱥᱟᱵ ᱫᱚᱦᱚᱭ ᱛᱟᱵᱚᱱᱟ ᱚᱱᱟ ᱞᱮᱠᱟᱛᱮ ᱟᱵᱚ ᱵᱚᱱ ᱥᱚᱢᱟᱡᱽ ᱵᱚᱱ ᱪᱟᱞᱟᱜᱼᱟ ᱟᱨ ᱠᱟᱹᱴᱤᱡ ᱠᱟᱹᱴᱤᱡ ᱜᱤᱫᱟᱹᱨ ᱯᱤᱫᱟᱹᱨ ᱦᱚᱵᱚᱱ ᱧᱮᱞ ᱪᱮᱫ ᱦᱚᱪᱚ ᱠᱚᱣᱟ ᱟᱨ ᱚᱠᱟ ᱠᱚᱨᱮᱫ ᱦᱳᱥᱴᱮ ᱞ ᱠᱚᱞᱮᱡᱽ ᱵᱚᱱ ᱫᱚᱦᱚ ᱵᱟᱲᱟ ᱠᱟᱠᱚ ᱠᱟᱱ ᱜᱤᱫᱽᱨᱟᱹ ᱦᱚᱸ ᱵᱚᱱ ᱵᱟᱦᱟ ᱥᱚᱨᱦᱟᱭ ᱥᱚᱢᱚᱭ ᱫᱚ ᱚᱲᱟᱜ ᱛᱮ ᱡᱚᱛᱚ ᱵᱚᱱ ᱟᱹᱜᱩ ᱥᱟᱢᱴᱟᱣ ᱠᱚᱣᱟ ᱟᱨᱵᱚᱱ ᱧᱮᱞ ᱪᱮᱫ ᱦᱚᱪᱚ ᱠᱚᱣᱟ ᱢᱮᱱᱠᱷᱟᱱ ᱱᱚᱣᱟᱫᱚ ᱟᱵᱚᱣᱟᱜ ᱫᱚ ᱟᱹᱰᱤ ᱜᱮ ᱞᱟᱹᱠᱛᱤ ᱠᱟᱱᱟ ᱪᱮᱫᱟᱜ ᱡᱮ ᱟᱵᱚ ᱱᱚᱣᱟ ᱡᱩᱫᱤ ᱵᱟᱵᱚᱱ ᱥᱟᱵ ᱫᱚᱦᱚ ᱫᱟᱲᱮᱭᱟᱜ ᱠᱷᱟᱱ ᱟᱵᱚᱣᱟᱜ ᱦᱚᱲ ᱦᱚᱯᱚᱱᱟᱜ ᱞᱟᱭᱼᱞᱟᱠᱪᱟᱨ ᱛᱚᱵᱮ ᱫᱤᱱ ᱫᱤᱱᱛᱮ ᱟᱵᱚ ᱦᱚᱲ ᱦᱚᱯᱚᱱ ᱫᱚᱵᱚᱱ ᱪᱤᱠᱟ ᱛᱮᱵᱚᱱ ᱱᱚᱣᱟ ᱠᱚᱫᱚ ᱵᱚᱱ ᱵᱟᱲᱟᱭ ᱡᱚᱱᱟᱜᱼᱟ ᱟᱵᱚ ᱡᱩᱫᱤ ᱱᱤᱛ ᱵᱟᱵᱚᱱ ᱞᱟᱹᱭ ᱫᱚᱦᱚ ᱵᱟᱲᱟᱭ ᱦᱚᱪᱚ ᱞᱮᱠᱚ ᱠᱷᱟᱱ ᱯᱚᱨᱮᱛᱚ ᱩᱱᱠᱩ ᱜᱤᱫᱽᱨᱟᱹ ᱡᱷᱚᱛᱚ ᱠᱚ ᱦᱤᱲᱤᱧ ᱪᱟᱵᱟᱭᱟ ᱟᱨ ᱵᱟᱠᱚ ᱞᱟᱹᱭ ᱫᱟᱲᱮᱭᱟᱜᱼᱟ ᱚᱱᱟᱜᱮ ᱟᱵᱚᱣᱟᱜ ᱡᱮᱢᱚᱱ ᱵᱟᱦᱟ ᱥᱚᱦᱨᱟᱭ ᱵᱟᱯᱞᱟ ᱵᱷᱟᱸᱰᱟᱱ ᱥᱮ ᱵᱷᱟᱜᱽ ᱵᱷᱟᱜᱽ ᱦᱮᱱᱟᱜ ᱛᱟᱵᱚᱱᱟ ᱚᱱᱠᱟ ᱞᱮᱠᱟᱛᱮ ᱜᱤᱫᱽᱨᱟᱹ ᱦᱚᱸᱵᱚᱱ ᱡᱚᱛᱚᱵᱚᱱ ᱧᱮᱞ ᱪᱮᱫ ᱪᱟᱵᱟ ᱦᱚᱪᱚ ᱠᱚᱣᱟ ᱟᱨ ᱵᱚᱱ ᱵᱟᱲᱟᱭ ᱦᱚᱪᱚ ᱠᱚᱣᱟᱡᱮ ᱱᱚᱣᱟ ᱵᱟᱯᱞᱟ ᱫᱚ ᱱᱚᱣᱟ ᱥᱚᱢᱚᱭ ᱫᱚ ᱱᱚᱣᱟ ᱞᱟᱜᱟᱜᱼᱟ ᱟᱨ ᱥᱚᱨᱦᱟᱭ ᱥᱚᱢᱚᱭ ᱫᱚ ᱱᱚᱝᱠᱟ ᱵᱚᱸᱜᱟ ᱵᱩᱨᱩᱜ ᱦᱩᱭᱩᱜ ᱛᱟᱵᱚᱱᱟ ᱢᱚᱬᱮ ᱢᱟᱦᱟ ᱠᱷᱚᱱ ᱟᱨ ᱵᱟᱯᱞᱟ ᱦᱚᱸ ᱚᱱᱠᱟ ᱜᱮᱛᱟ ᱵᱚᱱᱟ ᱚᱱᱠᱟ ᱜᱮᱛᱟ ᱵᱚᱱᱟ ᱟᱨ ᱡᱚᱛᱚ ᱠᱚᱜᱮ ᱢᱚᱡᱽ ᱱᱟᱯᱟᱭ ᱛᱮ ᱢᱤᱫ ᱥᱩᱞᱩᱠ ᱛᱮᱵᱚᱱ ᱛᱟᱦᱮᱱᱟ ᱟᱨᱵᱚᱱ ᱵᱟᱦᱟ ᱥᱚᱨᱦᱟᱭ ᱟᱨ ᱵᱟᱯᱞᱟ ᱵᱤᱦᱟᱹ ᱵᱚᱱ ᱱᱮᱶᱛᱟ ᱡᱚᱱᱟᱜᱼᱟ ᱟᱨ ᱵᱚᱱ ᱞᱟᱹᱭ ᱡᱚᱱᱟᱜᱼᱟ ᱟᱵᱚ ᱢᱚᱡᱽ ᱜᱮᱵᱚᱱ ᱛᱟᱦᱮᱱ ᱡᱮᱢᱚᱱ ᱚᱱᱟᱜᱮ ᱟᱹᱰᱤ ᱟᱹᱰᱤ ᱥᱟᱨᱦᱟᱣ